ᱪᱟᱞᱟᱣᱮᱱ ᱠᱳᱵᱷᱤᱰ ᱱᱟᱭᱤᱱ ᱵᱟᱝᱢᱟ ᱠᱚᱨᱳᱱᱟ ᱵᱮᱢᱟᱨ ᱡᱚᱠᱷᱚᱱ ᱦᱩᱭᱮᱱᱟ ᱛᱚᱠᱷᱚᱱ ᱫᱚ ᱡᱚᱛᱚ ᱦᱚᱲ ᱢᱟᱠᱥ ᱞᱟᱜᱟᱣ ᱠᱚ ᱵᱟᱫᱽᱫᱷᱚ ᱠᱮᱫ ᱠᱚᱣᱟ ᱡᱟᱦᱟᱸᱭ ᱢᱟᱠᱥ ᱵᱟᱝ ᱞᱟᱜᱟᱣᱟ ᱵᱟᱭ ᱞᱟᱜᱟᱣᱟ ᱩᱱᱤ ᱫᱚ ᱚᱲᱟᱜ ᱠᱷᱚᱱ ᱟᱞᱚᱭ ᱚᱰᱚᱠᱚᱜ ᱢᱟ ᱢᱮᱱᱛᱮ ᱠᱚ ᱞᱟᱹᱭ ᱠᱮᱜᱼᱟ ᱮᱱᱠᱷᱟᱱ ᱫᱚ ᱟᱞᱮ ᱡᱚᱛᱚ ᱦᱚᱲ ᱢᱤᱢᱤᱫᱴᱟᱝ ᱢᱟᱠᱥ ᱞᱮ ᱠᱤᱨᱤᱧ ᱠᱮᱜᱼᱟ ᱤᱱᱟᱹ ᱯᱚᱨᱮ ᱚᱰᱚᱠ ᱮᱱᱟ ᱥᱩᱭ ᱠᱳᱨᱳᱱᱟ ᱥᱩᱭ ᱞᱟᱜᱟᱣ ᱛᱮ ᱱᱤᱦᱟᱹᱛᱤ ᱵᱚᱫᱽᱫᱷᱚ ᱮᱱᱛᱮ ᱟᱞᱮ ᱚᱱᱟ ᱵᱤᱡᱮᱛᱟᱲᱟ ᱦᱟᱸᱥᱯᱟᱛᱟᱞ ᱞᱮ ᱪᱟᱞᱟᱣ ᱮᱱᱟ ᱚᱸᱰᱮ ᱜᱮ ᱟᱞᱮ ᱫᱚ ᱠᱳᱨᱳᱱᱟ ᱴᱤᱠᱟᱹ ᱞᱮ ᱦᱟᱛᱟᱣ ᱠᱮᱜᱼᱟ ᱡᱚᱛᱚ ᱦᱚᱲ ᱩᱱ ᱡᱚᱠᱷᱚᱱ ᱫᱚ ᱢᱟᱠᱥ ᱵᱟᱢ ᱞᱟᱜᱟᱣ ᱠᱷᱟᱱ ᱫᱚ ᱡᱟᱦᱟᱱᱟᱜ ᱠᱤᱨᱤᱧ ᱮᱢ ᱪᱟᱞᱟᱜᱼᱟ ᱵᱟᱠᱚ ᱮᱢᱚᱜ ᱛᱟᱦᱮᱸᱫ ᱢᱟᱠᱥ ᱫᱚ ᱯᱩᱨᱟᱹ ᱯᱩᱨᱤᱞ ᱞᱟᱜᱟᱣ ᱜᱮ ᱟᱨ ᱵᱟᱠᱷᱟᱱ ᱫᱚ ᱵᱟᱠᱚ ᱡᱟᱦᱟᱱᱟᱜ ᱡᱤᱱᱤᱥᱜᱮ ᱠᱤᱨᱤᱧ ᱮᱢ ᱪᱟᱞᱟᱜ ᱨᱮᱦᱚᱸ ᱵᱟᱠᱚ ᱮᱢᱚᱜ ᱛᱟᱦᱮᱸᱫ ᱟᱨ ᱩᱱ ᱡᱚᱠᱷᱚᱱ ᱫᱚ ᱛᱤ ᱠᱚᱦᱚᱸ ᱥᱟᱵᱚᱱ ᱯᱷᱟᱨᱪᱟ ᱠᱟᱛᱮ ᱜᱮ ᱡᱟᱦᱟᱱᱟᱜ ᱡᱚᱢ ᱢᱮ ᱫᱟᱠᱟ ᱦᱚᱸ ᱡᱚᱢ ᱢᱮ ᱟᱨ ᱵᱟᱝ ᱡᱟᱦᱟᱱᱟᱜ ᱜᱮ